ᱢᱚᱬᱮ ᱜᱚᱴᱟᱝ ᱥᱩᱨ ᱥᱩᱯᱩᱨ ᱨᱮᱱ ᱢᱟᱹᱱᱟᱱ ᱜᱚᱢᱠᱮ ᱠᱚᱣᱟᱜ ᱧᱩᱛᱩᱢ ᱠᱚ ᱫᱚ ᱦᱩᱭᱩᱜ ᱠᱟᱱᱟ ᱢᱤᱫ ᱨᱮᱫᱚ ᱥᱟᱨᱚᱫᱟ ᱯᱚᱨᱥᱟᱫ ᱠᱤᱥᱠᱩ ᱜᱚᱢᱠᱮ ᱵᱟᱨ ᱨᱮᱫᱚ ᱠᱦᱮᱨᱣᱟᱞ ᱥᱚᱨᱮᱱ ᱜᱚᱢᱠᱮ ᱯᱮ ᱨᱮᱫᱚ ᱥᱚᱢᱟᱭ ᱠᱤᱥᱠᱩ ᱜᱚᱢᱠᱮ ᱯᱩᱱ ᱨᱮᱫᱚ ᱯᱚᱱᱰᱤᱛ ᱨᱟᱹᱜᱷᱩᱱᱟᱛᱷ ᱢᱩᱨᱢᱩ ᱜᱚᱢᱠᱮ ᱢᱚᱬᱮ ᱨᱮᱫᱚ ᱜᱚᱢᱚᱥᱛᱟ ᱯᱨᱚᱥᱟᱫᱽ ᱥᱚᱨᱮᱱ ᱜᱚᱢᱠᱮ